ᱟᱵᱚᱣᱟᱜ ᱥᱟᱱᱛᱟᱲᱤ ᱯᱟᱹᱨᱥᱤ ᱞᱮᱠᱟᱛᱮ ᱟᱹᱰᱤ ᱠᱤᱪᱷᱩ ᱚᱱᱠᱟᱱ ᱵᱟᱹᱲᱤᱡ ᱞᱮᱠᱟᱱ ᱦᱳᱭ ᱦᱚᱸ ᱦᱩᱭᱩᱜ ᱠᱟᱱ ᱜᱮᱭᱟ ᱟᱨ ᱵᱮᱥ ᱦᱚᱸ ᱵᱮᱥ ᱦᱩᱭᱩᱜ ᱠᱟᱱ ᱜᱮᱭᱟ ᱢᱮᱱᱠᱷᱟᱱ ᱟᱹᱰᱤ ᱡᱟᱭᱜᱟᱨᱮ ᱚᱱᱠᱟᱱ ᱵᱟᱹᱲᱤᱡ ᱦᱚᱸ ᱦᱩᱭᱩᱜ ᱠᱟᱱ ᱜᱮᱭᱟ ᱚᱱᱟ ᱠᱚ ᱵᱟᱝ ᱦᱩᱭ ᱫᱚᱨᱠᱟᱨ ᱠᱟᱱᱟ ᱥᱟᱱᱛᱟᱲᱤ ᱯᱟᱹᱨᱥᱤ ᱠᱷᱚᱱ ᱵᱟᱝ ᱫᱚᱨᱠᱟᱨ ᱠᱟᱱᱟ ᱟᱵᱚ ᱥᱟᱱᱛᱟᱲᱤ ᱡᱟᱦᱟᱸ ᱯᱟᱹᱨᱥᱤ ᱟᱵᱚᱣᱟᱜ ᱢᱮᱱᱟᱜᱼᱟ ᱚᱱᱟ ᱦᱤᱥᱟᱹᱵ ᱜᱮ ᱵᱮᱵᱚᱦᱟᱨ ᱫᱚᱨᱠᱟᱜᱚ ᱠᱟᱱᱟ ᱦᱮᱸ ᱥᱮ ᱛᱚᱵᱮ ᱡᱳᱨ ᱜᱮ ᱟᱵᱚᱣᱟᱜ ᱯᱟᱹᱨᱥᱤ ᱠᱚᱫᱚ ᱴᱷᱤᱠ ᱦᱩᱭᱩᱜᱼᱟ ᱟᱨ ᱦᱩᱭ ᱠᱟᱛᱮ ᱵᱮᱥᱚᱜᱚ ᱛᱟᱵᱚᱱᱟ ᱟᱵᱚ ᱞᱟᱜᱟᱜ ᱛᱮᱜᱮ